ᱦᱮᱞᱳ ᱦᱮᱞᱳ ᱦᱚᱸ ᱟᱹᱞᱤᱧ ᱥᱩᱥᱟᱹᱨᱤᱭᱟᱹ ᱞᱤᱧ ᱢᱮᱱᱮᱜᱼᱟ ᱟᱹᱞᱤᱧ ᱱᱚᱣᱟ ᱵᱟᱰᱟᱭ ᱥᱟᱱᱟᱭᱮᱜ ᱞᱤᱧᱟ ᱠᱤ ᱚᱸᱰᱮ ᱥᱚᱨᱟᱭᱠᱮᱞᱟ ᱦᱚᱱᱚᱛ ᱨᱮ ᱪᱟᱥᱼᱵᱟᱥ ᱨᱮᱱᱟᱜ ᱵᱟᱨᱮ ᱛᱮ ᱵᱟᱲᱟᱭ ᱥᱟᱱᱟᱭᱮᱜ ᱞᱤᱧᱟ ᱪᱮᱫ ᱥᱟᱹᱨᱟᱹᱭᱠᱮᱞᱟ ᱦᱚᱱᱚᱛ ᱨᱮᱫᱚ ᱥᱟᱞᱨᱮ ᱛᱤᱱᱟᱹᱜ ᱵᱟᱨ ᱯᱮ ᱪᱟᱥᱼᱟ ᱟᱪᱪᱷᱟ ᱚᱸᱰᱮᱱᱟᱜ ᱫᱟᱜ ᱠᱚ ᱥᱩᱵᱤᱫᱷᱟ ᱪᱮᱫ ᱞᱮᱠᱟ ᱛᱮᱯᱮ ᱪᱟᱥᱼᱟ ᱡᱟᱦᱟᱱᱟᱜ ᱤᱭᱟᱹ ᱠᱚ ᱱᱚᱞ ᱱᱚᱞ ᱠᱚᱛᱮ ᱥᱮ ᱥᱮᱨᱢᱟ ᱫᱟᱜ ᱛᱮ ᱥᱮ ᱡᱟᱦᱟᱱᱟᱜ ᱤᱭᱟᱹ ᱠᱚ ᱦᱮᱱᱟᱜᱼᱟ ᱰᱮᱢ ᱠᱚ ᱟᱪᱪᱷᱟ ᱟᱪᱪᱷᱟ ᱪᱮᱫ ᱪᱮᱫ ᱠᱚᱯᱮ ᱪᱟᱥᱼᱟ ᱱᱟᱦᱟᱜ ᱦᱩᱭ ᱠᱚᱫᱚ ᱱᱟᱯᱟᱭ ᱜᱮ ᱦᱩᱭᱩᱜᱼᱟ ᱟᱪᱪᱷᱟ ᱥᱚᱨᱠᱟᱨ ᱡᱟᱦᱟᱱᱟᱜ ᱥᱩᱵᱤᱫᱷᱟ ᱠᱚ ᱵᱟᱝ ᱮᱢ ᱠᱟᱜ ᱯᱮᱭᱟᱭ ᱟᱪᱪᱷᱟ ᱛᱚ ᱟᱹᱞᱤᱧ ᱚᱱᱟ ᱪᱟᱥ ᱠᱚᱨᱮᱱᱟᱜ ᱵᱟᱨᱮ ᱛᱮᱜᱮ ᱵᱟᱲᱟᱭ ᱥᱟᱱᱟᱭᱮᱜ ᱞᱤᱧᱟ ᱛᱟᱦᱮᱱ ᱚᱠᱟ ᱞᱮᱠᱟᱯᱮ ᱪᱟᱥᱼᱟ ᱥᱟᱞᱨᱮ ᱛᱤᱱᱟᱹᱜ ᱵᱟᱨ ᱯᱮ ᱪᱟᱥᱼᱟ ᱟᱪᱪᱷᱟ ᱦᱳᱭ ᱚᱱᱟᱜᱮ ᱵᱟᱰᱟᱭ ᱥᱟᱱᱟᱭᱮᱫ ᱞᱤᱧᱟᱹ ᱛᱟᱦᱮᱱ ᱟᱪᱪᱷᱟ ᱛᱚᱵᱮ ᱴᱷᱤᱠ ᱜᱮᱭᱟ ᱦᱳᱭ ᱛᱚᱵᱮ ᱢᱟ ᱤᱱᱠᱟᱜᱮ